ᱦᱮᱞᱳ ᱤᱧ ᱢᱟᱱᱠᱚᱲ ᱠᱷᱚᱱᱤᱧ ᱞᱟᱹᱭᱮᱫᱟ ᱞᱟᱹᱭ ᱮᱫᱟᱹᱧ ᱡᱮ ᱴᱷᱟᱶᱨᱮ ᱥᱮᱴᱮᱨ ᱛᱟᱭᱚᱢ ᱞᱚᱜᱚᱛ ᱠᱟᱹᱣᱰᱤ ᱥᱮ ᱯᱷᱳᱱ ᱯᱮ ᱥᱮ ᱡᱟᱦᱟᱱᱟᱜ ᱛᱮᱵᱮᱱ ᱦᱟᱛᱟᱣᱟ ᱟᱪᱪᱷᱟ ᱴᱷᱤᱠ ᱟᱪᱪᱷᱮ ᱟᱨ ᱦᱮᱸ ᱚᱱᱟ ᱜᱟᱹᱰᱤᱨᱮ ᱡᱟᱦᱟᱸᱭ ᱰᱟᱭᱵᱷᱟᱨ ᱢᱮᱱᱟᱭᱟ ᱩᱱᱤ ᱫᱚ ᱪᱮᱧᱡ ᱦᱩᱭ ᱟᱠᱟᱱᱟ ᱥᱮ ᱵᱟᱝ ᱟᱪᱪᱷᱟ ᱴᱷᱤᱠ ᱟᱪᱪᱷᱮ ᱞᱟᱹᱭ ᱞᱟᱹᱜᱤᱫ ᱟᱭᱢᱟ ᱟᱭᱢᱟ ᱥᱟᱨᱦᱟᱣ ᱞᱤᱧ ᱮᱢᱟᱵᱮᱱ ᱠᱟᱱᱟ